ᱤᱧᱫᱚ ᱥᱟᱱᱛᱟᱞᱤ ᱯᱟᱹᱨᱥᱤ ᱛᱤᱧ ᱠᱷᱚᱵᱚᱨ ᱮᱫᱟ ᱡᱮ ᱟᱞᱮ ᱴᱚᱴᱷᱟᱨᱮ ᱥᱮ ᱟᱞᱮ ᱟᱹᱛᱩ ᱨᱮ ᱫᱚ ᱱᱮᱛᱟᱨ ᱥᱟᱱᱛᱟᱞᱤ ᱯᱟᱹᱨᱥᱤᱛᱮ ᱠᱷᱚᱵᱚᱨ ᱢᱟᱱᱮ ᱦᱩᱭᱩᱜ ᱠᱟᱱᱟ ᱡᱮᱢᱚᱱ ᱟᱞᱮ ᱟᱹᱛᱩᱨᱮ ᱯᱨᱳᱜᱨᱟᱢ ᱥᱮ ᱜᱤᱫᱽᱨᱟᱹ ᱠᱚᱣᱟᱜ ᱵᱷᱚᱨᱛᱤ ᱥᱟᱱᱛᱟᱞᱤ ᱢᱤᱰᱤᱭᱟᱢ ᱛᱮ ᱮᱦᱚᱵ ᱠᱟᱱᱟ ᱱᱤᱛᱚᱜ ᱟᱫᱚ ᱚᱱᱟ ᱯᱷᱩᱨᱛᱤ ᱜᱮ ᱠᱷᱚᱵᱚᱨ ᱫᱚ ᱠᱷᱚᱵᱚᱨ ᱞᱮᱠᱟᱛᱮ ᱦᱩᱭᱩᱜ ᱠᱟᱱᱟ ᱯᱟᱹᱨᱥᱤ ᱫᱚ ᱦᱩᱭᱩᱜ ᱠᱟᱱᱟ ᱥᱟᱱᱛᱟᱞᱤ ᱯᱟᱹᱨᱥᱤ ᱚᱱᱟᱟᱜᱤ ᱟᱵᱚᱫᱚ ᱵᱚᱱ ᱪᱮᱫ ᱮᱫᱟ